ᱟᱞᱮ ᱱᱚᱣᱟ ᱟᱡᱚᱫᱤᱭᱟᱹ ᱵᱩᱨᱩ ᱨᱮᱫᱚ ᱠᱷᱮᱞ ᱫᱚ ᱚᱱᱮᱠ ᱠᱷᱮᱞ ᱜᱮ ᱢᱮᱱᱟᱜᱼᱟ ᱛᱚ ᱵᱮᱥᱤᱨ ᱵᱷᱟᱜᱽ ᱤᱧ ᱵᱟᱲᱟᱭᱟ ᱠᱚᱲᱟ ᱜᱤᱫᱟᱹᱨ ᱠᱚ ᱢᱟᱱᱮ ᱵᱚᱞ ᱠᱷᱮᱞ ᱜᱮ ᱵᱮᱥᱤ ᱵᱷᱟᱜᱽ ᱤᱧ ᱧᱮᱞ ᱵᱟᱲᱟ ᱠᱚᱣᱟ ᱠᱷᱮᱞ ᱜᱮ ᱟᱹᱰᱤ ᱥᱟᱺᱜᱤᱧ ᱥᱟᱺᱜᱤᱧ ᱠᱚ ᱤᱫᱚ ᱠᱚᱜᱮᱭᱟ ᱟᱨ ᱫᱟᱲᱮᱭᱟᱜ ᱛᱮᱠᱚ ᱟᱹᱰᱤ ᱥᱟᱺᱜᱤᱧ ᱦᱚᱸᱠᱚ ᱤᱫᱤ ᱠᱚᱜᱮᱭᱟ ᱟᱨ ᱱᱚᱣᱟ ᱠᱚᱨᱮᱜ ᱥᱩᱨ ᱥᱩᱯᱩᱨᱠᱚᱨᱮ ᱦᱚᱸ ᱪᱟᱱᱥ ᱠᱚ ᱧᱟᱢ ᱞᱮᱠᱷᱟᱡ ᱫᱚᱠᱚ ᱤᱫᱤ ᱠᱚᱜᱮᱭᱟ ᱟᱨ ᱤᱫᱤ ᱠᱟᱛᱮ ᱦᱚᱸ ᱯᱨᱟᱭᱤᱡᱽ ᱠᱚ ᱧᱟᱢ ᱵᱟᱲᱟ ᱠᱟᱜ ᱜᱮᱭᱟ ᱚᱱᱮᱠ ᱟᱨ ᱚᱱᱠᱟᱜᱮ ᱡᱩᱫᱤ ᱥᱩᱡᱚᱜᱽ ᱥᱩᱵᱤᱫᱷᱟ ᱠᱚ ᱧᱟᱢ ᱤᱫᱤ ᱞᱮᱠᱷᱟᱡ ᱫᱚ ᱞᱟᱦᱟ ᱥᱮᱫ ᱠᱚ ᱪᱟᱞᱟᱣ ᱫᱟᱲᱮᱭᱟᱜ ᱜᱮᱭᱟ ᱟᱨ ᱠᱨᱤᱠᱮᱴ ᱠᱷᱮᱞ ᱠᱚᱫᱚ ᱚᱱᱠᱟ ᱵᱟᱹᱧ ᱧᱮᱞ ᱠᱟᱜ ᱠᱚᱣᱟ ᱠᱷᱮᱞ ᱫᱚᱠᱚ ᱠᱷᱮᱞᱚᱜ ᱜᱮᱭᱟ ᱡᱚᱛᱚ ᱠᱷᱮᱞ ᱜᱮᱠᱚ ᱠᱷᱮᱞᱚᱜ ᱜᱮᱭᱟ ᱱᱚᱣᱟ ᱯᱩᱨᱩᱞᱤᱭᱟᱹ ᱮᱞᱟᱠᱟ ᱨᱮᱫᱚ ᱵᱮᱥᱤᱨ ᱵᱷᱟᱜᱽ ᱯᱷᱩᱴᱵᱚᱞ ᱠᱷᱮᱞᱟ ᱜᱮᱧ ᱧᱮᱞ ᱠᱟᱫᱟ ᱟᱨ ᱤᱱᱟᱹ ᱠᱚᱜᱮ ᱛᱚ ᱱᱚᱣᱟ ᱟᱞᱮ ᱟᱛᱳ ᱨᱮᱱ ᱫᱚ ᱤᱫᱤ ᱵᱟᱲᱟ ᱠᱚᱜᱮᱭᱟᱠᱚ ᱚᱱᱟ ᱥᱩᱨ ᱥᱩᱯᱩᱨ ᱟᱛᱳ ᱤᱭᱟᱹᱠᱚ ᱡᱮ ᱢᱮᱱᱟᱜᱼᱟ ᱚᱱᱛᱮ ᱨᱟᱸᱜᱟ ᱵᱟᱜᱽᱢᱩᱱᱰᱤ ᱯᱩᱨᱩᱞᱤᱭᱟᱹ ᱚᱱᱛᱮ ᱵᱚᱞᱞᱟᱢᱯᱩᱨ ᱚᱱᱟ ᱠᱚᱨᱮ ᱤᱫᱤ ᱵᱟᱲᱟ ᱠᱚᱜᱮᱭᱟᱠᱚ ᱚᱱᱮᱠ ᱟᱨᱚ ᱫᱚᱢᱮ ᱚᱠᱟᱠᱚ ᱟᱛᱳ ᱠᱚᱨᱮ ᱤᱧ ᱫᱚ ᱩᱱᱟᱹᱜ ᱫᱚ ᱵᱟᱹᱧ ᱵᱟᱲᱟᱭᱟ ᱥᱮᱱ ᱵᱟᱲᱟ ᱠᱟᱱ ᱨᱮᱦᱚᱸ ᱠᱚ ᱛᱚ ᱵᱟᱲᱟᱭᱟᱹᱧ ᱤᱫᱤ ᱵᱟᱲᱟ ᱠᱟᱜ ᱠᱚᱣᱟ ᱠᱚ ᱩᱱᱟᱹᱜ ᱜᱟᱱᱫᱚ ᱵᱟᱹᱧ ᱵᱟᱲᱟᱭᱟ ᱛᱚ ᱤᱧ ᱫᱚ ᱱᱤᱭᱟᱹᱜᱮᱧ ᱵᱟᱲᱟᱭᱟ ᱡᱮ ᱵᱚᱞᱠᱷᱮᱞ ᱜᱮ ᱱᱚᱣᱟ ᱵᱤᱥᱛᱟᱨᱤᱛᱚ ᱢᱮᱱᱟᱜᱼᱟ ᱟᱨ ᱟᱞᱮ ᱟᱛᱳ ᱨᱮ ᱠᱚᱲᱟ ᱜᱤᱫᱽᱨᱟᱹ ᱠᱚ ᱛᱤᱱᱟᱹᱜ ᱱᱚᱡᱚᱱ ᱠᱟᱛᱮ ᱠᱚ ᱮᱱᱮᱡ ᱟᱥᱮ ᱛᱤᱱᱟᱹᱜ ᱠᱟᱛᱮ ᱠᱚ ᱮᱱᱮᱡᱼᱟ ᱚᱱᱟ ᱫᱚ ᱵᱷᱟᱜᱮ ᱴᱷᱤᱠᱵᱟᱹᱧ ᱞᱟᱹᱭ ᱫᱟᱲᱮᱭᱟᱜ ᱠᱟᱱᱟ ᱛᱚ ᱤᱧ ᱫᱚ ᱤᱱᱟᱹᱜ ᱜᱮᱧ ᱵᱟᱲᱟᱭᱟ ᱡᱮ ᱵᱚᱞ ᱮᱱᱮᱡ ᱜᱮᱧ ᱧᱮᱞ ᱵᱟᱲᱟ ᱠᱟᱜ ᱠᱚᱣᱟ ᱠᱷᱮᱞ ᱫᱚ ᱚᱱᱟ ᱠᱚᱜᱮ ᱢᱮᱱᱟᱜᱼᱟ ᱛᱚ ᱱᱤᱭᱟᱹ ᱠᱚᱜᱮᱧ ᱵᱟᱲᱟᱭᱟ ᱤᱧᱫᱚ ᱱᱚᱣᱟ ᱠᱚ ᱵᱟᱠᱷᱨᱟ ᱛᱮᱫᱚ